ᱱᱚᱣᱟ ᱫᱚ ᱟᱹᱰᱤ ᱥᱟᱹᱨᱤ ᱠᱟᱛᱷᱟ ᱱᱮᱛᱟᱨ ᱨᱮᱱ ᱛᱤᱨᱞᱟᱹ ᱦᱚᱯᱚᱱ ᱡᱮᱜᱮᱫ ᱵᱤᱫᱽᱫᱟᱜᱟᱲ ᱨᱮ ᱟᱨ ᱠᱚᱞᱮᱡᱽ ᱨᱮᱦᱚᱸ ᱠᱚ ᱯᱟᱲᱦᱟᱜ ᱠᱟᱱᱟ ᱠᱚᱭᱮᱠ ᱵᱚᱪᱷᱚᱨ ᱞᱟᱦᱟ ᱨᱮᱦᱚᱸ ᱧᱮᱞ ᱟᱠᱟᱱᱟ ᱚᱲᱟᱜ ᱠᱚᱨᱮᱱ ᱛᱤᱨᱞᱟᱹ ᱠᱚ ᱩᱱᱠᱩ ᱫᱚ ᱠᱚᱞᱮᱡᱽ ᱥᱮ ᱢᱚᱦᱟ ᱵᱤᱫᱽᱫᱟᱜᱟᱲ ᱨᱮᱫᱚ ᱡᱮᱜᱮᱫ ᱵᱤᱫᱽᱫᱟᱹ ᱜᱟᱲ ᱨᱮᱫᱚ ᱥᱩᱡᱳᱜ ᱫᱚ ᱵᱟᱠᱚ ᱧᱟᱢᱮᱫ ᱛᱟᱦᱮᱫ ᱥᱮ ᱵᱟᱠᱚ ᱵᱷᱮᱡᱟᱭᱮᱫ ᱛᱟᱦᱮᱫ ᱱᱮᱛᱟᱨ ᱦᱚᱸ ᱮᱸᱜᱟᱛ ᱟᱯᱟᱛ ᱠᱚ ᱵᱩᱡ ᱛᱤᱭᱟᱹᱜ ᱧᱟᱢ ᱟᱠᱟᱫᱟ ᱡᱮ ᱠᱚᱲᱟ ᱜᱤᱫᱽᱨᱟᱹ ᱡᱚᱠᱷᱚᱱ ᱠᱚ ᱯᱟᱲᱦᱟᱜ ᱠᱟᱱᱟ ᱠᱩᱲᱤ ᱜᱤᱫᱽᱨᱟ ᱦᱚᱸ ᱚᱱᱠᱟ ᱯᱟᱲᱦᱟᱣ ᱨᱮᱱᱟᱜ ᱫᱚᱨᱠᱟᱨ ᱠᱟᱱᱟ ᱠᱟᱨᱚᱱ ᱠᱚᱲᱟ ᱜᱚᱫᱽᱨᱟᱹ ᱟᱨ ᱠᱩᱲᱤ ᱜᱤᱫᱽᱨᱟᱹ ᱢᱮᱱ ᱛᱮᱫᱚ ᱟᱞᱟᱫᱟ ᱫᱚ ᱥᱤᱠᱽᱠᱷᱟ ᱠᱷᱮᱛᱨᱮ ᱫᱚ ᱟᱞᱟᱫᱟ ᱫᱚ ᱪᱮᱫ ᱦᱚᱸ ᱵᱟᱹᱱᱩᱜ ᱟᱱ ᱡᱮᱢᱚᱱ ᱠᱚᱲᱟ ᱜᱤᱫᱽᱨᱟᱹ ᱠᱚ ᱯᱟᱲᱦᱟᱜᱼᱟ ᱠᱩᱲᱤ ᱜᱤᱫᱽᱨᱟᱹ ᱦᱚᱸ ᱚᱱᱠᱟ ᱦᱚᱸ ᱱᱮᱛᱟᱨ ᱨᱮᱱ ᱮᱸᱜᱟᱛ ᱟᱯᱟᱫ ᱫᱚᱠᱚ ᱵᱷᱮᱡᱟᱭᱮᱫ ᱠᱚᱜᱮᱭᱟ ᱡᱟᱦᱟᱸ ᱫᱚ ᱠᱚᱭᱮᱠ ᱵᱚᱪᱷᱚᱨ ᱞᱟᱦᱟ ᱨᱮᱦᱚᱸ ᱵᱟᱝ ᱛᱟᱦᱮᱸ ᱠᱟᱱᱟ ᱚᱵᱚᱥᱳᱭ ᱱᱮᱛᱟᱨ ᱨᱮᱱ ᱠᱩᱲᱤ ᱜᱤᱫᱽᱨᱟᱹ ᱥᱮ ᱛᱤᱨᱞᱟᱹ ᱦᱚᱯᱚᱱ ᱩᱱᱠᱩ ᱦᱚᱸ ᱤᱥᱠᱩᱞ ᱠᱚᱞᱮᱡᱽ ᱨᱮ ᱯᱟᱲᱦᱟᱜ ᱠᱟᱱᱟ ᱠᱚ ᱮᱵᱚᱝ ᱵᱷᱟᱹᱜᱤ ᱨᱮᱝᱠ ᱦᱚᱠᱚ ᱨᱮᱝᱠ ᱮᱫᱟ ᱠᱟᱜᱚᱡ ᱨᱮ ᱧᱮᱞᱚᱜᱚᱜᱼᱟ ᱡᱮ ᱩᱢᱩᱠ ᱡᱟᱭᱜᱟ ᱨᱮᱱ ᱠᱩᱲᱤ ᱜᱤᱫᱽᱨᱟᱹ ᱥᱮ ᱛᱤᱨᱞᱟᱹ ᱦᱚᱯᱚᱱ ᱩᱢᱩᱠ ᱠᱚᱞᱮᱡᱽ ᱠᱷᱚᱡ ᱥᱮ ᱩᱢᱩᱠ ᱤᱥᱠᱩᱞ ᱠᱷᱚᱡ ᱵᱷᱟᱜᱮ ᱯᱟᱲᱦᱟᱣ ᱟᱠᱟᱫᱟᱭ ᱮᱵᱚᱝ ᱨᱮᱡᱮᱱᱴ ᱦᱚᱸ ᱵᱷᱟᱜᱮ ᱟᱠᱟᱫᱟᱭ ᱚᱱᱟ ᱦᱚᱛᱮᱡᱛᱮ ᱤᱧᱟᱹᱜ ᱢᱮᱱᱫᱚ ᱜᱚᱜᱚ ᱵᱟᱵᱟ ᱴᱷᱮᱡ ᱮᱠᱷᱚᱱᱳ ᱯᱚᱡᱚᱱᱛᱚ ᱡᱟᱦᱟᱸᱭ ᱠᱩᱲᱤ ᱜᱤᱫᱽᱨᱟᱹ ᱤᱥᱠᱩᱞ ᱠᱚᱞᱮᱡᱽ ᱨᱮ ᱥᱮ ᱢᱚᱦᱟ ᱵᱤᱫᱽᱫᱟᱞᱚᱭ ᱨᱮ ᱥᱮ ᱡᱮᱜᱮᱫ ᱰᱤᱫᱽᱫᱟᱜᱟᱲ ᱨᱮ ᱵᱟᱠᱚ ᱵᱷᱮᱡᱟ ᱠᱮᱫ ᱵᱷᱮᱡᱟ ᱩᱱᱠᱩ ᱫᱚ ᱡᱮᱱᱚ ᱚᱵᱚᱥᱳᱭ ᱜᱮᱠᱚ ᱵᱷᱮᱡᱟ ᱠᱚᱢᱟ ᱠᱟᱨᱚᱱ ᱥᱚᱢᱟᱱ ᱛᱟᱞᱮ ᱪᱟᱞᱟᱣ ᱦᱩᱭᱩᱜᱼᱟ ᱥᱟᱢᱟᱱ ᱛᱟᱞ ᱛᱮ ᱱᱚᱣᱟ ᱫᱷᱟᱹᱨᱛᱤ ᱨᱮ ᱥᱚᱢᱟᱱ ᱛᱟᱞ ᱛᱮ ᱡᱩᱫᱤ ᱵᱟᱢ ᱪᱟᱞᱟᱣ ᱞᱮᱱᱠᱷᱟᱡ ᱟᱢ ᱫᱚ ᱟᱹᱰᱤ ᱛᱟᱭᱚᱢ ᱨᱮᱢ ᱛᱟᱦᱮᱱᱟ ᱟᱹᱰᱤ ᱯᱤᱪᱷᱟᱹ ᱨᱮᱜᱮᱢ ᱛᱟᱦᱮᱸᱱᱟ ᱡᱟᱨᱱᱚᱱᱮ ᱮᱸᱜᱟᱛ ᱟᱯᱟᱛ ᱠᱚ ᱪᱮᱥᱴᱟᱭ ᱢᱟ ᱠᱚᱲᱟ ᱜᱤᱫᱽᱨᱟᱹ ᱥᱟᱶ ᱛᱤᱨᱞᱟᱹ ᱜᱤᱫᱽᱨᱟᱹ ᱦᱚᱸ ᱩᱱᱠᱩ ᱦᱚᱠᱚ ᱡᱮᱱᱚ ᱤᱥᱠᱩᱞ ᱠᱚᱞᱮᱡᱽ ᱨᱮᱠᱚ ᱵᱷᱮᱡᱟ ᱠᱚᱢᱟ